ᱦᱮᱸ ᱚᱠᱚᱭᱯᱮ ᱞᱟᱹᱭᱮᱫᱼᱟ ᱚᱻ ᱤᱧᱻ ᱤᱧ ᱡᱷᱟᱲᱠᱷᱚᱸᱰ ᱠᱷᱚᱱᱤᱧ ᱞᱟᱹᱭᱮᱫᱼᱟ ᱫᱤᱱᱩ ᱢᱩᱨᱢᱩ

ᱚᱻ ᱧᱮᱧᱮᱞ ᱡᱤᱱᱤᱥ ᱢᱮᱱᱟᱜ ᱜᱮᱭᱟ ᱟᱹᱰᱤ ᱨᱚᱠᱚᱢᱟᱜ ᱢᱮᱱᱟᱜᱼᱟ ᱰᱮᱢ ᱢᱮᱱᱟᱜᱼᱟ ᱯᱟᱨᱠ ᱢᱨᱱᱟᱜᱼᱟ ᱵᱩᱨᱩᱠᱚ ᱢᱮᱱᱟᱜᱼᱟ ᱜᱟᱰᱟ ᱢᱮᱱᱟᱜᱼᱟ ᱦᱮᱸ ᱟᱨ ᱚᱱᱠᱟ ᱯᱟᱛᱟᱠᱚ ᱦᱩᱭᱩᱜᱼᱟ

ᱟᱪᱪᱷᱟ ᱦᱤᱡᱩᱜᱯᱮ ᱰᱮᱢ ᱢᱮᱱᱟᱜᱼᱟ ᱵᱩᱨᱩᱰᱤ ᱰᱮᱢᱠᱚ ᱢᱮᱱᱟᱜᱼᱟ ᱯᱟᱨᱠ ᱦᱟᱱᱮ ᱴᱟᱴᱟᱨᱮ ᱢᱮᱱᱟᱜᱼᱟ ᱡᱩᱵᱽᱞᱤ ᱯᱟᱨᱠ ᱟᱨᱚ ᱚᱣᱟᱴᱟᱨ ᱯᱟᱨᱠ ᱢᱮᱱᱟᱜᱼᱟ

ᱦᱮᱡ ᱫᱟᱲᱮᱜᱼᱟ ᱯᱮ ᱦᱳᱭ ᱧᱟᱢᱚᱜ ᱜᱮᱭᱟ ᱦᱳᱭ ᱧᱟᱢᱚᱜ ᱜᱮᱭᱟ ᱛᱟᱦᱮᱱ ᱞᱟᱹᱜᱤᱫ ᱟᱫᱚ ᱛᱤᱱᱟᱹᱜᱫᱤᱱ ᱛᱟᱦᱮᱱᱟᱯᱮ ᱦᱳᱭ ᱜᱟᱱᱚᱜ ᱜᱮᱭᱟ ᱪᱮᱫᱟᱜ ᱥᱮ ᱦᱳᱭ ᱦᱳᱭ ᱧᱟᱢᱚᱜ ᱜᱮᱭᱟ ᱥᱩᱨ ᱨᱮᱜᱮ ᱵᱟᱡᱟᱨᱠᱚ ᱢᱮᱱᱟᱜᱼᱟ ᱦᱳᱭ ᱤᱱᱟᱹ ᱚᱣᱟᱴᱟᱨ ᱯᱟᱨᱠ ᱨᱮᱫᱚ ᱢᱤᱫ ᱦᱚᱲᱟᱜ ᱜᱮ ᱯᱟᱪᱥᱚ ᱨᱩᱯᱤᱭᱟ ᱠᱚ ᱦᱟᱛᱟᱣᱟ ᱟᱨ ᱡᱩᱵᱽᱞᱤ ᱯᱟᱨᱠ ᱨᱮᱫᱚ ᱚᱸᱰᱮᱫᱚ ᱚᱸᱰᱮᱫᱚ ᱵᱟᱠᱚ ᱦᱟᱛᱟᱣᱟ ᱟᱫᱚ ᱡᱟᱦᱟᱸᱨᱮ ᱡᱟᱱᱣᱟᱨᱠᱚ ᱢᱮᱱᱟᱜ ᱠᱚᱣᱟ ᱚᱸᱰᱮᱠᱚ ᱦᱟᱛᱟᱣ ᱜᱮᱭᱟ ᱢᱤᱫ ᱦᱚᱲᱨᱮ ᱯᱟᱞᱮᱫ ᱫᱚᱥ ᱨᱩᱯᱤᱭᱟᱹᱠᱚ ᱦᱟᱛᱟᱣᱟ ᱥᱮ ᱵᱤᱥ ᱨᱩᱯᱤᱭᱟᱹ ᱚᱱᱠᱟᱠᱚ ᱦᱟᱛᱟᱣᱟ ᱟᱨ ᱰᱮᱢᱻ ᱧᱮᱞ ᱞᱟᱹᱜᱤᱫ ᱛᱮᱫᱚ ᱵᱟᱠᱚ ᱦᱟᱛᱟᱣᱟ ᱚᱸᱰᱮᱫᱚ ᱯᱷᱨᱤ ᱜᱮᱭᱟ ᱟᱫᱚ ᱚᱸᱰᱮ ᱡᱟᱦᱟᱸ ᱰᱷᱸᱜᱟᱠᱚ ᱟᱲᱜᱳᱭᱟ ᱥᱮ ᱚᱸᱰᱮᱫᱚ ᱯᱩᱭᱥᱟᱹᱠᱚ ᱦᱟᱛᱟᱣᱟ ᱰᱷᱮᱨᱫᱚ ᱵᱟᱠᱚ ᱦᱟᱛᱟᱣᱟ ᱛᱤᱨᱤᱥ ᱴᱟᱠᱟᱠᱚ ᱦᱟᱛᱟᱣᱟ ᱢᱤᱫ ᱦᱚᱲᱟᱜ ᱜᱮ ᱚᱻ ᱦᱳᱭ ᱦᱤᱡᱩᱜᱯᱮ ᱟᱫᱚ ᱛᱤᱱᱦᱚᱲᱯᱮ ᱦᱤᱡᱩᱜᱼᱟ ᱚᱻ ᱦᱮᱸ ᱜᱟᱱᱚᱜ ᱜᱮᱭᱟ ᱦᱤᱡᱩᱜᱯᱮ ᱦᱮᱸ ᱦᱮᱸ ᱵᱟᱝᱟ ᱤᱫᱤ ᱦᱚᱲ ᱢᱮᱱᱟᱜ ᱠᱚᱜᱮᱭᱟ ᱡᱩᱫᱤ ᱞᱟᱹᱭ ᱠᱷᱟᱱᱯᱮ ᱟᱨ ᱧᱮᱞ ᱟᱠᱟᱫ ᱠᱷᱟᱱᱫᱚᱯᱮ ᱟᱯᱮᱛᱮᱦᱚᱸᱯᱮ ᱥᱮᱱ ᱫᱟᱲᱮᱜ ᱜᱮᱭᱟ ᱛᱟᱣ ᱜᱟᱹᱰᱤ ᱵᱮᱵᱚᱥᱛᱷᱟ ᱠᱚᱫᱚ ᱢᱮᱱᱟᱜ ᱜᱮᱭᱟ ᱦᱮᱸ ᱜᱟᱹᱰᱤᱠᱚ ᱢᱮᱱᱟᱜ ᱜᱮᱭᱟ ᱦᱮᱸ ᱜᱟᱹᱰᱤ ᱵᱮᱵᱚᱥᱛᱷᱟ ᱫᱚ ᱧᱟᱢᱚᱜ ᱜᱮᱭᱟ

ᱚᱻ ᱦᱳᱭ ᱦᱳᱭ ᱮᱱᱠᱷᱟᱱ ᱵᱟᱝ ᱧᱮᱞ ᱞᱟᱹᱜᱤᱫ ᱢᱮᱱᱟᱜ ᱠᱚᱣᱟ ᱦᱚᱲᱠᱚ ᱚᱱᱠᱟ ᱤᱫᱤ ᱞᱟᱹᱜᱤᱫᱛᱮ

ᱦᱳᱭ ᱦᱳᱭ ᱛᱟᱦᱚᱞᱮ ᱦᱤᱡᱩᱜᱯᱮ ᱦᱳᱭ ᱛᱚ ᱦᱳᱭ ᱟᱨ ᱥᱚᱢᱚᱭᱨᱮ ᱫᱤᱥᱚᱢ ᱫᱟᱬᱟᱱᱦᱚᱸ ᱞᱟᱹᱠᱛᱤᱠᱟᱱ ᱜᱮᱭᱟ ᱦᱳᱭ ᱡᱮᱢᱚᱱ ᱦᱚᱸᱜᱼᱚᱭ ᱤᱭᱟᱹ ᱟᱸᱜᱷᱟᱬ ᱵᱚᱸᱜᱟ ᱠᱷᱚᱱ ᱮᱦᱚᱵᱚᱜᱼᱟ ᱦᱮᱸ ᱥᱮ ᱟᱸᱜᱷᱟᱬ ᱱᱚᱣᱟ ᱵᱷᱟᱫᱚᱨ ᱥᱚᱦᱚᱨᱟᱭ ᱵᱚᱸᱜᱟ ᱠᱷᱚᱱᱠᱚ ᱮᱦᱚᱵᱟ ᱱᱚᱣᱟ ᱢᱟᱜᱽ ᱵᱚᱸᱜᱟ ᱦᱟᱹᱨᱤᱡᱛᱮ ᱚᱱᱟ ᱫᱟᱬᱟᱱ ᱞᱮᱠᱟ ᱵᱮᱥᱟ ᱟᱨ ᱨᱟᱵᱟᱝ ᱨᱟᱵᱟᱝᱫᱚ ᱟᱨ ᱱᱚᱛᱮᱫᱚ ᱯᱷᱟᱹᱜᱩᱱ ᱵᱚᱸᱜᱟ ᱱᱚᱛᱮ ᱠᱷᱚᱱᱫᱚ ᱥᱤᱛᱩᱝᱼᱟ ᱥᱮ ᱦᱳᱭ ᱦᱳᱭ ᱦᱮᱸ ᱯᱷᱟᱹᱜᱩᱱ ᱵᱚᱸᱜᱟ ᱦᱟᱹᱵᱤᱡᱫᱚ ᱜᱟᱱᱚᱜ ᱜᱮᱭᱟ ᱦᱳᱭ ᱦᱳᱭ ᱫᱟᱬᱟ ᱞᱟᱹᱠᱛᱤᱠᱟᱱ ᱜᱮᱭᱟ ᱦᱳᱭ ᱡᱷᱟᱲᱠᱷᱚᱸᱰ ᱫᱤᱥᱚᱢ ᱨᱮᱦᱚᱸ ᱫᱟᱜ ᱢᱮᱱᱟᱜ ᱜᱮᱭᱟ ᱦᱳᱭ ᱦᱳᱭ ᱫᱟᱬᱟ ᱫᱚᱨᱠᱟᱨᱜᱮ ᱵᱟᱭ ᱦᱩᱭᱩᱜᱼᱟ ᱵᱟᱭ ᱦᱩᱭᱩᱜᱼᱟ ᱦᱳᱭ ᱛᱚᱵᱮ ᱴᱷᱤᱠ ᱜᱮᱭᱟ ᱢᱟ ᱦᱤᱡᱩᱜᱯᱮ